ᱤᱧᱟᱹᱜ ᱢᱚᱱᱮ ᱫᱚ ᱱᱤᱭᱟᱹᱜᱮ ᱡᱮ ᱥᱟᱱᱟᱢ ᱯᱟᱹᱴᱷᱩᱣᱟᱹ ᱟᱥᱲᱟ ᱛᱮᱠᱚ ᱪᱟᱞᱟᱜ ᱢᱟ ᱡᱷᱚᱛᱚ ᱜᱮᱠᱚ ᱚᱞ ᱯᱟᱲᱦᱟᱜ ᱢᱟ ᱥᱮ ᱥᱮᱪᱮᱫᱚᱜ ᱢᱟᱠᱚ ᱥᱮᱪᱮᱫ ᱠᱟᱛᱮᱫ ᱪᱟᱹᱠᱨᱤ ᱢᱟᱠᱚ ᱮᱢᱟᱱ ᱢᱟᱠᱚ ᱥᱚᱝᱥᱟᱨ ᱠᱚ ᱧᱮᱞᱟ ᱡᱩᱫᱤ ᱵᱟᱝ ᱯᱟᱲᱦᱟᱣ ᱠᱷᱟᱱ ᱡᱩᱫᱤ ᱵᱟᱠᱚ ᱯᱟᱲᱦᱟᱜ ᱠᱷᱟᱱ ᱮᱱᱠᱷᱟᱱ ᱫᱚ ᱥᱮᱪᱮᱫ ᱵᱟᱠᱚ ᱧᱟᱢᱟ ᱪᱮᱢᱮᱫ ᱵᱟᱠᱚ ᱪᱮᱢᱮᱫ ᱫᱟᱲᱮᱭᱟᱜᱼᱟ ᱚᱱᱟ ᱠᱷᱟᱹᱛᱤᱨ ᱤᱧᱟᱹᱜ ᱢᱮᱱ ᱡᱮ ᱜᱤᱫᱽᱨᱟᱹ ᱠᱚᱫᱚ ᱠᱚ ᱯᱟᱲᱦᱟᱜ ᱢᱟ ᱥᱟᱱᱟᱢ ᱯᱟᱹᱴᱷᱩᱣᱟᱹ ᱤᱛᱩᱱ ᱟᱥᱲᱟ ᱛᱮᱠᱚ ᱪᱟᱞᱟᱜ ᱢᱟ ᱟᱨ ᱚᱸᱰᱮ ᱠᱷᱚᱱᱟᱜ ᱪᱟᱞᱟᱣ ᱠᱟᱛᱮᱫ ᱦᱚᱸ ᱥᱮ ᱪᱮᱢᱮᱫ ᱵᱤᱨᱫᱟᱹᱜᱟᱲ ᱨᱮᱠᱚ ᱪᱟᱞᱟᱜ ᱢᱟ ᱡᱟᱛᱮ ᱚᱸᱰᱮ ᱵᱮᱥ ᱛᱮᱠᱚ ᱯᱟᱲᱦᱟᱣ ᱫᱟᱲᱮᱭᱟᱜ ᱢᱟ ᱟᱨ ᱵᱟᱝᱠᱷᱟᱱ ᱱᱤᱭᱟᱹᱧ ᱩᱭᱦᱟᱹᱨᱟ ᱡᱮ ᱦᱟᱱᱟ ᱱᱚᱣᱟ ᱦᱟᱸᱰᱮ ᱱᱟᱰᱮ ᱡᱟᱭᱜᱟ ᱨᱮ ᱪᱟᱞᱟᱣ ᱠᱟᱛᱮᱫ ᱚᱸᱰᱮ ᱵᱟᱠᱷᱟᱱ ᱦᱟᱸᱰᱮ ᱦᱟᱱᱟ ᱴᱚᱴᱷᱟᱨᱮ ᱪᱟᱞᱟᱣ ᱠᱟᱛᱮᱫ ᱪᱟᱹᱠᱨᱤᱧ ᱪᱟᱞᱟᱜᱼᱟ ᱚᱸᱰᱮᱧ ᱯᱟᱲᱦᱟᱣ ᱠᱚᱣᱟ ᱚᱸᱰᱮ ᱨᱮᱱ ᱜᱤᱫᱽᱨᱟᱹᱧ ᱪᱮᱢᱮᱫ ᱟᱠᱚᱣᱟ ᱚᱞᱚᱜ ᱯᱟᱲᱦᱟᱣ ᱥᱮᱪᱮᱫ ᱪᱮᱢᱮᱫ ᱮᱢᱟ ᱠᱚᱣᱟᱧ ᱚᱱᱟᱜᱮ ᱤᱧᱟᱹᱜ ᱞᱟᱹᱭ ᱫᱚ ᱠᱟᱱᱟ